ᱦᱮᱞᱳ ᱥᱴᱮᱥᱚᱱ ᱢᱟᱥᱴᱟᱨ ᱟᱹᱞᱤᱧ ᱵᱳᱠᱟᱨᱳ ᱠᱷᱚᱱ ᱞᱤᱧ ᱢᱮᱱᱮᱜᱼᱟ ᱚ ᱟᱪᱪᱷᱟ ᱟᱹᱞᱤᱧ ᱞᱤᱧ ᱢᱮᱱᱮᱜᱼᱟ ᱛᱟᱦᱮᱸᱫ ᱤᱭᱟᱹ ᱫᱟᱬᱟᱱ ᱦᱩᱱᱟᱹᱝ ᱞᱤᱧ ᱪᱟᱞᱟᱜᱼᱟ ᱠᱳᱞᱠᱟᱛᱟ ᱞᱤᱧ ᱢᱮᱱᱮᱜᱼᱟ ᱟᱫᱚ ᱴᱨᱮᱱ ᱴᱤᱠᱤᱴ ᱛᱤᱱᱟᱹᱜ ᱜᱟᱱ ᱞᱟᱜᱟᱜᱼᱟ ᱚᱱᱟ ᱜᱤᱞᱤᱧ ᱠᱩᱞᱤᱭᱮᱜᱼᱟ ᱦᱩᱱᱟᱹᱝ

ᱦᱳᱭ ᱛᱤᱱᱟᱹᱜ ᱜᱟᱱ ᱞᱟᱜᱟᱜᱼᱟ ᱟᱪᱪᱷᱟ ᱟᱨ ᱠᱩᱲᱤᱭᱟᱜ ᱤᱭᱟᱹ ᱵᱚᱜᱤ ᱠᱚ ᱢᱮᱱᱟᱜ ᱜᱮᱭᱟ ᱦᱮᱸ ᱠᱚᱲᱟᱣᱟᱜ ᱵᱚᱜᱤ ᱵᱷᱮᱜᱟᱨ ᱠᱩᱲᱤᱭᱟᱜ ᱵᱚᱜᱤ ᱵᱷᱮᱜᱟᱨ ᱦᱮᱸ ᱫᱟᱜ ᱠᱚ ᱫᱟᱠᱟ ᱠᱚ ᱵᱮᱵᱚᱥᱛᱷᱟ ᱵᱟᱛᱷᱨᱩᱢ ᱠᱚ ᱡᱷᱚᱛᱚᱣᱟᱜ ᱴᱷᱤᱠ ᱜᱮᱭᱟ ᱛᱚ ᱟᱪᱪᱷᱟ ᱡᱷᱚᱛᱚᱣᱟᱜ ᱵᱮᱵᱚᱥᱛᱷᱟ ᱢᱮᱱᱟᱜ ᱜᱮᱭᱟ ᱴᱷᱤᱠ ᱴᱷᱤᱠᱟ ᱚᱱᱟ ᱠᱚ ᱠᱩᱞᱤ ᱞᱟᱹᱜᱤᱫ ᱜᱤᱞᱤᱧ ᱯᱷᱳᱱ ᱮᱜᱼᱟ ᱛᱟᱦᱮᱸᱫ

ᱟᱪᱪᱷᱟ ᱟᱨ ᱛᱤᱱᱟᱹᱜ ᱥᱚᱢᱚᱭ ᱞᱟᱜᱟᱜᱼᱟ ᱠᱳᱞᱠᱟᱛᱟ ᱥᱮᱴᱮᱨ ᱨᱮᱱᱟᱜ ᱟᱪᱪᱷᱟ

ᱴᱷᱤᱠᱟ ᱚᱱᱟ ᱞᱟᱹᱜᱤᱫ ᱜᱤᱞᱤᱧ ᱯᱷᱳᱱ ᱞᱮᱜᱼᱟ ᱴᱷᱤᱠ ᱟᱹᱰᱤ ᱟᱹᱰᱤ ᱥᱟᱨᱦᱟᱣ ᱞᱟᱹᱭ ᱞᱟᱹᱜᱤᱫ